ᱢᱳᱵᱟᱭᱤᱞ ᱥᱮ ᱴᱤᱵᱷᱤ ᱦᱮᱡ ᱠᱟᱛᱮᱫ ᱟᱵᱚᱣᱟᱜ ᱡᱮᱨᱚᱠᱚᱢ ᱩᱱᱱᱚᱛᱚ ᱦᱩᱭ ᱠᱟᱱᱟ ᱵᱷᱟᱜᱮ ᱦᱩᱭ ᱠᱟᱱᱟ ᱚᱱᱠᱟᱜᱮ ᱟᱵᱚᱣᱟᱜ ᱵᱟᱹᱲᱤᱡ ᱦᱚᱸ ᱦᱩᱭ ᱠᱟᱱᱟ ᱡᱮᱨᱚᱠᱚᱢ ᱜᱤᱫᱽᱨᱟᱹ ᱫᱚ ᱱᱮᱛᱟᱨ ᱫᱚ ᱢᱳᱵᱟᱭᱤᱞ ᱜᱮᱹᱢ ᱜᱟᱛᱮᱜ ᱯᱷᱨᱤ ᱯᱷᱟᱭᱟᱨ ᱛᱟᱨᱯᱚᱨᱮ ᱠᱟᱹᱴᱩᱱ ᱧᱮᱞ ᱱᱤᱭᱟᱹ ᱠᱚᱨᱮᱜᱮ ᱵᱮᱥᱛᱚ ᱠᱚ ᱛᱟᱦᱮᱱ ᱠᱟᱱᱟ ᱟᱨ ᱚᱞᱚᱜ ᱯᱟᱲᱦᱟᱜ ᱥᱮᱫ ᱫᱷᱮᱭᱟᱱ ᱵᱟᱠᱚ ᱮᱢ ᱮᱫᱟ ᱚᱱᱠᱟᱜᱮ ᱛᱤᱱ ᱪᱟᱨ ᱢᱟᱥ ᱨᱮᱱ ᱜᱤᱫᱽᱨᱟᱹ ᱦᱚᱸ ᱡᱚᱛᱚᱠᱷᱚᱱ ᱢᱳᱵᱟᱭᱤᱞ ᱢᱮᱫ ᱥᱟᱢᱟᱝ ᱨᱮᱢ ᱫᱚᱦᱚ ᱟᱭᱟ ᱛᱚᱠᱷᱚᱱ ᱫᱚ ᱛᱷᱤᱨ ᱠᱚᱜᱼᱟ ᱟᱨ ᱡᱚᱠᱷᱚᱱᱮᱢ ᱚᱪᱚᱜᱟ ᱛᱚᱠᱷᱚᱱ ᱫᱚ ᱨᱟᱨᱟᱜ ᱠᱚ ᱥᱟᱹᱨᱫᱤᱜᱼᱟ ᱟᱫᱚ ᱱᱤᱭᱟᱹᱫᱚ ᱵᱷᱩᱞ ᱫᱚ ᱟᱵᱚ ᱞᱟᱹᱴᱩ ᱦᱚᱲᱟᱜ ᱠᱟᱱ ᱜᱮᱭᱟ ᱥᱮᱬᱟ ᱦᱚᱲᱟᱜ ᱜᱮ ᱩᱱᱠᱩ ᱟᱵᱚ ᱢᱳᱵᱟᱭᱤᱞ ᱵᱚᱱ ᱮᱢ ᱦᱮᱣᱟᱭᱮᱜᱫᱠᱚᱣᱟ ᱟᱨ ᱱᱤᱭᱟᱹ ᱢᱳᱵᱟᱭᱤᱞ ᱠᱷᱟᱹᱛᱤᱨ ᱛᱮ ᱱᱚᱜᱼᱚᱭ ᱥᱳᱥᱟᱞ ᱢᱤᱰᱤᱭᱟ ᱨᱮᱵᱚᱱ ᱟᱥᱚᱠᱛᱚ ᱠᱚᱜ ᱠᱟᱱᱟ ᱡᱚᱛᱚ ᱠᱚᱜᱮ ᱟᱨ ᱡᱮᱨᱚᱠᱚᱢ ᱯᱷᱮ ᱥᱵᱩᱠ ᱨᱮ ᱨᱚᱝ ᱱᱟᱢᱵᱟᱨ ᱥᱮ ᱡᱟᱦᱟᱱᱟᱜ ᱛᱮᱜᱮ ᱱᱚᱜᱼᱚᱭ ᱠᱚ ᱡᱳᱜᱟᱡᱳᱜᱽ ᱠᱟᱛᱮᱫ ᱠᱩᱲᱤ ᱠᱚᱲᱟ ᱠᱚ ᱵᱟᱹᱲᱤᱡ ᱥᱮᱫ ᱜᱮᱠᱚ ᱪᱟᱞᱟᱜ ᱠᱟᱱᱟ ᱟᱨ ᱢᱚᱡᱽ ᱥᱮᱱᱟᱜ ᱫᱚ ᱵᱟᱠᱚ ᱜᱩᱱᱟᱹᱱ ᱪᱤᱱᱛᱟᱹᱜ ᱠᱟᱱᱟ ᱡᱮ ᱢᱳᱵᱟᱭᱤᱞ ᱨᱮᱦᱚᱸ ᱢᱚᱡᱽ ᱡᱤᱱᱤᱥ ᱦᱩᱭ ᱫᱟᱲᱮᱭᱟᱜᱼᱟ ᱡᱮᱨᱚᱠᱚᱢ ᱟᱢ ᱯᱟᱲᱦᱟᱣ ᱜᱮ ᱥᱟᱨᱪ ᱠᱟᱛᱮᱫ ᱩᱰᱩᱝ ᱠᱟᱛᱮᱫ ᱚᱱᱟ ᱠᱚᱜᱮ ᱯᱟᱲᱦᱟᱜ ᱛᱟᱵᱚᱱ ᱯᱮ ᱱᱤᱭᱟᱹ ᱠᱚ ᱵᱟᱝ ᱠᱚᱨᱟᱣ ᱠᱟᱟᱛᱮᱫ ᱟᱨᱠᱤ ᱚᱱᱟ ᱵᱟᱹᱲᱤᱡ ᱫᱤᱠ ᱜᱮ ᱱᱚᱜᱼᱚᱭ ᱧᱮᱞ ᱧᱟᱢᱚᱜ ᱠᱟᱱᱟ ᱡᱟᱹᱥᱛᱤ ᱫᱚ ᱟᱫᱚ ᱱᱤᱭᱟᱹ ᱠᱚ ᱡᱟᱛᱮ ᱵᱟᱝ ᱦᱩᱭᱩᱜ